ᱡᱤᱭᱟᱹᱞᱤᱭᱟᱜ ᱡᱚᱢ ᱤᱫᱤ ᱛᱮᱫᱚᱧ ᱞᱟᱹᱭᱟ ᱢᱟᱱᱮ ᱥᱮᱛᱟᱜ ᱨᱮ ᱡᱮᱢᱚᱱ ᱥᱮᱛᱟᱜ ᱨᱮ ᱵᱟᱭᱨᱮ ᱨᱮᱠᱚ ᱛᱚᱞ ᱱᱟᱛᱚ ᱪᱷᱟᱹᱱᱤ ᱠᱚ ᱜᱮᱫ ᱟᱠᱚ ᱦᱩᱭᱩᱜ ᱟᱛᱚ ᱥᱮᱛᱟᱜ ᱵᱮᱲᱟ ᱫᱚ ᱨᱚᱦᱚᱲ ᱪᱷᱟᱹᱱᱤᱜᱮ ᱨᱚᱦᱚᱲ ᱪᱷᱟᱹᱱᱤ ᱜᱮᱫ ᱠᱟᱛᱮᱫ ᱢᱟᱱᱮ ᱚᱱᱠᱟ ᱠᱤᱪᱷᱩ ᱵᱮᱲᱟ ᱫᱚᱥᱴᱟ ᱜᱟᱱ ᱵᱟᱡᱟᱣᱱᱟ ᱛᱚᱠᱷᱚᱱ ᱵᱚᱱ ᱤᱫᱤ ᱠᱮᱫ ᱠᱚᱣᱟ ᱟᱹᱛᱤᱧ ᱡᱮᱢᱚᱱ ᱟᱲᱟᱜ ᱠᱮᱫ ᱠᱚᱣᱟᱹᱧ ᱜᱩᱯᱤ ᱠᱮᱫ ᱠᱚᱣᱟᱹᱧ ᱜᱩᱯᱤ ᱦᱩᱭᱱᱟ ᱪᱟᱨᱴ ᱫᱷᱟᱹᱵᱤᱡ ᱪᱟᱨᱴᱟ ᱫᱷᱟᱹᱵᱤᱡ ᱜᱩᱯᱤ ᱠᱮᱫ ᱠᱚᱛᱮ ᱪᱟᱨᱴᱟ ᱨᱤᱧ ᱟᱹᱜᱩ ᱠᱮᱫ ᱠᱚᱣᱟ ᱢᱟᱱᱮ ᱟᱹᱜᱩ ᱛᱮᱜᱮ ᱯᱟᱸᱪᱴᱟ ᱜᱟᱱ ᱵᱟᱡᱟᱣᱱᱟ ᱯᱟᱸᱪᱴᱟ ᱵᱟᱡᱟᱣ ᱠᱟᱛᱮᱫ ᱟᱨᱚ ᱚᱱᱠᱟᱜᱮ ᱪᱷᱟᱹᱱᱤᱧ ᱜᱮᱫ ᱟᱠᱚᱣᱟ ᱪᱷᱟᱹᱱᱤ ᱜᱮᱫ ᱠᱟᱛᱮᱫ ᱪᱷᱟᱹᱱᱤᱨᱮ ᱱᱤᱛᱚᱜ ᱫᱚᱧ ᱢᱮᱥᱟᱣ ᱛᱟᱠᱚᱣᱟ ᱠᱷᱚᱲ ᱠᱷᱚᱲ ᱢᱟ ᱪᱷᱟᱹᱱᱤ ᱜᱮ ᱠᱟᱱᱟ ᱪᱷᱟᱹᱱᱤᱧ ᱢᱮᱥᱟᱣᱟᱜ ᱛᱟᱠᱚᱣᱟ ᱪᱷᱟᱹᱱᱤᱨᱮᱧ ᱢᱮᱥᱟᱣᱟᱜ ᱛᱟᱠᱚᱣᱟ ᱢᱟᱱᱮ ᱞᱩᱵᱩᱜ ᱠᱷᱳᱞ ᱫᱟᱜ ᱢᱟᱱᱮ ᱫᱟᱜᱛᱮᱫ ᱠᱚ ᱚᱱᱟ ᱠᱚ ᱢᱮᱥᱟ ᱠᱟᱛᱮᱫ ᱜᱷᱟᱱᱴᱟ ᱠᱟᱛᱮᱫ ᱚᱱᱟ ᱡᱚᱢᱟᱜ ᱤᱧ ᱛᱮᱭᱟᱨᱟᱜ ᱠᱚᱣᱟ ᱚᱱᱟ ᱛᱮᱭᱟᱨ ᱠᱟᱛᱮᱫ ᱩᱱᱠᱩ ᱠᱚ ᱡᱚᱢ ᱠᱮᱫᱟ ᱚᱱᱟ ᱡᱚᱢ ᱠᱟᱛᱮᱫ ᱡᱟᱦᱟᱸ ᱡᱚᱢ ᱴᱷᱮᱱ ᱠᱚ ᱤᱡ ᱢᱟᱱᱮ ᱜᱩᱨᱤᱡ ᱦᱩᱭ ᱠᱟᱱᱟ ᱥᱮ ᱤᱡ ᱠᱟᱜᱼᱟᱠᱚ ᱥᱮ ᱚᱱᱟ ᱤᱭᱟᱹ ᱠᱷᱚᱲ ᱠᱚᱠᱚ ᱧᱩᱨᱩᱣ ᱠᱟᱜᱼᱟ ᱚᱱᱟ ᱠᱷᱚᱲ ᱠᱚᱫᱚ ᱛᱟᱦᱞᱮ ᱩᱱᱠᱩ ᱚᱱᱟ ᱠᱚᱫᱚ ᱥᱟᱯᱷᱟ ᱦᱩᱭᱩᱜᱼᱟ ᱛᱟᱦᱞᱮ ᱩᱱᱠᱩ ᱜᱚᱲᱟᱨᱮ ᱵᱟᱭ ᱠᱚ ᱦᱩᱭᱩᱜᱼᱟ ᱩᱱᱠᱩ ᱜᱚᱲᱟᱨᱮ ᱵᱟᱭ ᱠᱟᱛᱮᱫ ᱛᱟᱦᱞᱮ ᱡᱟᱦᱟᱸ ᱠᱚ ᱢᱟᱱᱮ ᱞᱟᱹᱭ ᱠᱮᱫ ᱫᱚᱧ ᱧᱩᱨᱦᱩ ᱟᱠᱟᱱᱟ ᱚᱱᱟ ᱠᱚ ᱱᱤᱛᱚᱜ ᱥᱟᱯᱷᱟ ᱦᱩᱭᱩᱜᱼᱟ ᱥᱟᱯᱷᱟ ᱚᱱᱟᱧ ᱡᱚᱜ ᱠᱮᱫᱟ ᱡᱚᱜ ᱠᱤᱫᱟᱹᱧ ᱜᱩᱨᱤᱡ ᱠᱚᱧ ᱦᱟᱹᱨ ᱠᱮᱫᱟ ᱦᱟᱹᱨ ᱠᱟᱛᱮᱫ ᱚᱱᱟ ᱠᱚ ᱡᱷᱚᱛᱚ ᱠᱷᱚᱛ ᱢᱟᱸᱫᱮ ᱨᱤᱧ ᱜᱤᱲᱤ ᱠᱮᱫᱟ ᱠᱷᱚᱛ ᱢᱟᱸᱫᱮ ᱨᱮ ᱜᱤᱲᱤ ᱠᱟᱛᱮᱫ ᱛᱟᱦᱞᱮ ᱚᱱᱟ ᱫᱚ ᱚᱸᱰᱮ ᱠᱷᱚᱛ ᱵᱮᱱᱟᱣᱱᱟ ᱟᱨ ᱥᱤᱢ ᱦᱚᱸ ᱚᱱᱠᱟᱜᱮ ᱥᱤᱢ ᱦᱚᱸ ᱥᱚᱢᱚᱭ ᱨᱮ ᱯᱮ ᱫᱷᱟᱣ ᱡᱚᱢ ᱠᱚ ᱠᱷᱚᱡᱚᱜᱼᱟ ᱡᱩᱫᱤ ᱠᱚ ᱧᱮᱞ ᱞᱮᱢ ᱠᱷᱟᱱ ᱜᱮᱠᱚ ᱠᱷᱩᱫᱟᱹᱣ ᱤᱫᱤ ᱢᱮᱭᱟ ᱯᱮ ᱫᱷᱟᱣ ᱫᱚ ᱮᱢ ᱜᱮ ᱦᱩᱭᱩᱜᱼᱟ ᱥᱮᱛᱟᱜ ᱨᱮ ᱡᱚᱠᱷᱚᱱᱮᱢ ᱚᱲᱟᱜ ᱠᱷᱚᱱᱟᱜ ᱱᱚᱣᱟ ᱚᱰᱚᱝ ᱠᱮᱫ ᱠᱚᱣᱟ ᱡᱷᱤᱡ ᱠᱮᱫᱟᱢ ᱥᱤᱞᱯᱤᱧ ᱛᱚᱠᱷᱚᱱ ᱫᱚ ᱩᱱᱠᱩᱫᱚᱧ ᱦᱟᱹᱨᱩᱵ ᱠᱟᱠᱚᱣᱟ ᱛᱚ ᱟᱹᱭᱩᱵ ᱵᱮᱲᱟ ᱫᱚ ᱛᱟᱦᱞᱮ ᱩᱱᱠᱩ ᱦᱟᱹᱨᱩᱵ ᱡᱤᱱᱤᱥ ᱩᱱᱠᱩᱧ ᱚᱴᱟᱜ ᱠᱮᱠᱚᱣᱟ ᱚᱴᱟᱜ ᱞᱮᱠᱷᱟᱱᱜᱮ ᱩᱰᱩᱠ ᱱᱟᱠᱚ ᱫᱩᱣᱟᱹᱨ ᱜᱮᱠᱚ ᱦᱚᱨᱦᱚ ᱠᱮᱫᱟ ᱛᱟᱦᱞᱮ ᱩᱱᱠᱩᱣᱟᱜ ᱟᱢᱦᱚᱸ ᱪᱟᱣᱞᱮ ᱮᱢ ᱦᱩᱭᱩᱜ ᱛᱟᱢᱟ ᱥᱮᱛᱟᱜ ᱢᱤᱫ ᱫᱷᱟᱣ ᱤᱧ ᱮᱢᱟ ᱠᱚᱣᱟ ᱛᱟᱨᱯᱚᱨᱮ ᱩᱱᱠᱩ ᱡᱚᱢ ᱠᱟᱛᱮᱫ ᱠᱚ ᱵᱟᱭᱨᱮ ᱥᱮᱫ ᱠᱚ ᱫᱟᱬᱟᱱ ᱠᱚ ᱪᱟᱞᱟᱣᱱᱟ ᱟᱨᱚ ᱥᱚᱢᱚᱭ ᱚᱱᱠᱟᱜᱮ ᱦᱩᱭᱩᱜ ᱛᱟᱠᱚᱣᱟ ᱛᱤᱠᱤᱱ ᱵᱮᱲᱟ ᱩᱱ ᱢᱤᱫ ᱫᱷᱟᱣ ᱱᱤᱡᱮ ᱠᱚ ᱧᱮᱧᱟᱢ ᱞᱮᱠᱷᱟᱱ ᱜᱮᱠᱚ ᱠᱷᱩᱫᱟᱹᱣ ᱢᱮᱭᱟ ᱛᱟᱦᱞᱮ ᱩᱱ ᱢᱤᱫ ᱫᱷᱟᱣ ᱮᱢ ᱦᱩᱭᱩᱜ ᱛᱤᱧᱟᱹ ᱟᱹᱭᱩᱵ ᱩᱱ ᱢᱤᱫ ᱫᱷᱟᱣ ᱡᱚᱢ ᱠᱟᱛᱮᱫ ᱠᱚ ᱪᱟᱞᱟᱣᱱᱟ ᱡᱚᱢ ᱠᱟᱛᱮᱫ ᱟᱨᱚ ᱚᱱᱠᱟᱜᱮ ᱡᱚᱠᱷᱚᱱ ᱚᱲᱟᱜ ᱠᱚ ᱵᱚᱞᱚᱱ ᱞᱟᱹᱜᱤᱫᱚᱜ ᱛᱚᱠᱷᱚᱱ ᱦᱚᱸ ᱢᱟᱱᱮ ᱮᱢ ᱦᱩᱭᱩᱜ ᱛᱟᱢᱟ ᱪᱟᱣᱞᱮ ᱪᱟᱣᱞᱮ ᱥᱟᱶᱛᱮ ᱡᱚᱠᱷᱚᱱ ᱥᱚᱢᱚᱭᱨᱮ ᱨᱳᱜᱽ ᱵᱤᱜᱷᱤᱱ ᱦᱤᱡᱩᱜᱼᱟ ᱩᱱ ᱥᱟᱶᱛᱮ ᱨᱟᱱ ᱠᱚᱦᱚᱸ ᱮᱢ ᱤᱫᱤ ᱠᱚ ᱦᱩᱭᱩᱜᱼᱟ ᱩᱱᱠᱩ ᱢᱟᱱᱮ ᱡᱚᱛᱚᱱ ᱠᱚ ᱦᱩᱭᱩᱜᱼᱟ ᱨᱟᱱ ᱵᱟᱢ ᱮᱢ ᱤᱫᱤᱭᱟᱠᱚ ᱠᱷᱟᱱ ᱩᱱᱠᱩ ᱦᱚᱸ ᱵᱟᱠᱚ ᱵᱟᱧᱪᱟᱣ ᱞᱟᱹᱜᱤᱫᱚᱜᱼᱟ ᱩᱱᱠᱩ ᱢᱟᱱᱮ ᱥᱚᱢᱚᱭ ᱨᱮ ᱯᱟᱣᱰᱟᱨ ᱯᱟᱣᱰᱟᱨ ᱨᱟᱱ ᱦᱚᱸ ᱩᱰᱩᱠ ᱠᱟᱱᱟ ᱫᱟᱜ ᱨᱟᱱᱦᱚᱸ ᱩᱰᱩᱠ ᱠᱟᱱᱟ ᱚᱱᱟ ᱫᱟᱜ ᱨᱟᱱ ᱠᱚ ᱯᱟᱣᱰᱟᱨ ᱨᱟᱱ ᱠᱚ ᱩᱱᱠᱩ ᱢᱟᱱᱮ ᱮᱢᱟ ᱠᱚ ᱦᱩᱭᱩᱜᱼᱟ